ᱦᱮᱸ ᱟᱵᱚ ᱟᱹᱛᱩ ᱟᱞᱮ ᱟᱹᱛᱩ ᱴᱚᱴᱷᱟ ᱨᱮᱫᱚ ᱟᱭᱢᱟ ᱨᱚᱠᱚᱢ ᱱᱚᱝᱠᱟᱱ ᱡᱤᱱᱤᱥ ᱢᱮᱱᱟᱜᱼᱟ ᱡᱮᱢᱚᱱ ᱱᱤᱛᱚᱜ ᱦᱚᱸ ᱟᱵᱚ ᱟᱹᱛᱩ ᱴᱚᱴᱷᱟ ᱠᱚᱨᱮᱫ ᱫᱚ ᱥᱤᱠᱠᱷᱤᱛᱚ ᱠᱷᱟᱹᱛᱤᱨ ᱵᱟᱝ ᱠᱷᱟᱹᱛᱤᱨ ᱥᱮ ᱟᱵᱚ ᱱᱤᱛᱚᱜ ᱵᱟᱵᱚᱱ ᱵᱟᱲᱟᱭ ᱧᱟᱢ ᱠᱟᱫᱟ ᱡᱮᱢᱚᱱ ᱟᱵᱚ ᱚᱱᱫᱷᱚ ᱵᱤᱥᱥᱟᱥ ᱠᱟᱨᱚᱱ ᱛᱮᱦᱚᱸ ᱡᱮᱢᱚᱱ ᱟᱵᱚ ᱡᱮᱢᱚᱱ ᱡᱟᱦᱟᱸᱭ ᱡᱩᱫᱤ ᱚᱥᱩᱵᱤᱫᱷᱟ ᱦᱩᱭ ᱞᱮᱱᱠᱷᱟᱱ ᱯᱨᱚᱛᱷᱚᱢᱚᱛᱚ ᱫᱚ ᱟᱵᱚ ᱥᱚᱨᱠᱟᱨᱤ ᱦᱟᱥᱯᱟᱛᱟᱞ ᱠᱚᱦᱚᱸ ᱢᱮᱱᱟᱜᱼᱟ ᱥᱚᱨᱠᱟᱨᱮ ᱵᱮᱱᱟᱣ ᱠᱟᱜᱼᱟ ᱛᱳ ᱚᱱᱟ ᱠᱚ ᱡᱟᱭᱜᱟ ᱨᱮ ᱪᱟᱞᱟᱜ ᱫᱚᱨᱠᱟᱨ ᱛᱳ ᱟᱵᱚ ᱵᱟᱵᱚᱱ ᱪᱟᱞᱟᱜ ᱠᱟᱱᱟ ᱱᱚᱜᱱᱟ ᱠᱚ ᱡᱤᱱᱤᱥ ᱡᱮᱢᱚᱱ ᱡᱟᱦᱟᱸᱭ ᱡᱩᱫᱤ ᱯᱨᱮᱜᱽᱮᱱᱥᱤ ᱦᱩᱭ ᱞᱮᱱᱠᱷᱟᱱ ᱡᱮᱢᱚᱱ ᱥᱚᱨᱠᱟᱨᱤ ᱦᱚᱥᱯᱤᱴᱟᱞ ᱠᱚᱨᱮ ᱫᱚ ᱚᱵᱚᱥᱥᱚᱭ ᱜᱮ ᱡᱟᱹᱨᱩᱲ ᱫᱮᱠᱷᱟᱜ ᱫᱚᱨᱠᱟᱨ ᱪᱮᱫ ᱞᱮᱠᱟ ᱚᱵᱚᱥᱛᱷᱟ ᱨᱮ ᱢᱮᱱᱟᱭᱟ ᱪᱮᱫ ᱞᱮᱠᱟ ᱵᱟᱹᱱᱩᱭᱟ ᱛᱳ ᱚᱱᱟ ᱠᱚ ᱡᱟᱭᱜᱟ ᱛᱟᱨᱯᱚᱨᱮ ᱜᱤᱫᱽᱨᱟᱹᱭ ᱦᱩᱭ ᱞᱮᱱᱠᱷᱟᱱ ᱡᱮᱢᱚᱱ ᱦᱮᱸ ᱯᱨᱚᱛᱷᱚᱢᱚᱛᱚ ᱜᱤᱫᱽᱨᱟᱹᱣᱟᱜ ᱴᱤᱠᱟ ᱨᱮᱱᱟᱜ ᱵᱮᱵᱚᱥᱛᱷᱟ ᱛᱟᱨᱯᱚᱨ ᱥᱚᱨᱠᱟᱨᱤ ᱴᱷᱮᱱ ᱧᱮᱞ ᱦᱚᱪᱚ ᱫᱚᱨᱠᱟᱨ ᱥᱚᱨᱠᱟᱨ ᱨᱮᱱ ᱦᱚᱲ ᱴᱷᱮᱱ ᱥᱟᱥᱛᱷᱚ ᱠᱮᱫᱽᱨᱚ ᱠᱚᱨᱮ ᱛᱚ ᱚᱱᱟ ᱠᱚᱨᱮ ᱡᱟᱭᱜᱟ ᱨᱮ ᱱᱤᱛᱚᱜ ᱦᱚᱸ ᱧᱮᱞᱚᱜ ᱠᱟᱱᱟ ᱡᱮ ᱵᱟᱵᱚᱱ ᱥᱚᱦᱚᱨ ᱥᱮᱴᱮᱨᱚᱜ ᱠᱟᱱᱟ ᱛᱳ ᱱᱚᱣᱟ ᱠᱚ ᱡᱟᱭᱜᱟ ᱨᱮ ᱥᱚᱦᱚᱨ ᱥᱮᱴᱮᱨ ᱫᱚᱨᱠᱟᱨ ᱟᱨ ᱟᱵᱚ ᱡᱮᱱᱚ ᱢᱤᱫᱴᱮᱱ ᱱᱚᱜᱼᱚ ᱱᱟ ᱜᱮ ᱧᱮᱞᱚᱜ ᱠᱟᱱᱟ ᱟᱵᱚ ᱟᱹᱛᱩ ᱴᱚᱴᱷᱟ ᱠᱚᱨᱮᱫ ᱫᱚ ᱢᱤᱫᱴᱮᱱ ᱜᱮᱭᱟ ᱛᱟᱨᱯᱚᱨᱮ ᱟᱨᱦᱚᱸ ᱢᱮᱱᱟᱜᱼᱟ ᱡᱮᱢᱚᱱ ᱵᱟᱹᱲᱤᱡ ᱠᱟᱹᱢᱤ ᱠᱚ ᱟᱨ ᱥᱟᱶᱛᱟ ᱨᱮ ᱢᱮᱱᱟᱜᱼᱟ ᱛᱳ ᱢᱮᱱᱟᱜᱼᱟ ᱚᱱᱟ ᱠᱚᱦᱚᱸ ᱡᱮᱢᱚᱱ ᱤᱭᱟᱹ ᱵᱟᱹᱲᱤᱡ ᱠᱟᱹᱢᱤ ᱫᱚ ᱦᱩᱭᱩᱜ ᱠᱟᱱᱟ ᱡᱮᱢᱚᱱ ᱥᱚᱨᱠᱟᱨᱤ ᱡᱤᱱᱤᱥ ᱯᱚᱛᱨᱚ ᱡᱮᱢᱚᱱ ᱥᱚᱨᱠᱟᱨᱤ ᱦᱮᱸ ᱥᱚᱨᱠᱟᱨᱤ ᱠᱟᱹᱢᱤ ᱠᱚᱨᱮ ᱡᱮᱢᱚᱱ ᱵᱟᱫᱷᱟ ᱮᱢ ᱡᱮᱢᱚᱱ ᱥᱚᱨᱠᱟᱨ ᱫᱚ ᱟᱭᱢᱟ ᱨᱚᱠᱚᱢ ᱠᱤᱪᱷᱩ ᱱᱤᱛᱚᱜ ᱡᱮᱢᱚᱱ ᱵᱟᱛᱷᱨᱩᱢ ᱨᱮᱱᱟᱜ ᱵᱮᱵᱚᱥᱛᱷᱟ ᱟᱵᱚ ᱟᱹᱛᱩ ᱠᱚᱨᱮᱫ ᱡᱮᱢᱚᱱ ᱵᱟᱛᱷᱨᱩᱢ ᱠᱚᱫᱚ ᱵᱟᱠᱚ ᱧᱮᱞ ᱵᱟᱲᱟᱣ ᱠᱟᱫ ᱦᱚᱛᱮᱫ ᱛᱮ ᱛᱟᱦᱞᱮ ᱫᱚ ᱵᱟᱛᱷᱨᱩᱢ ᱠᱚᱨᱮ ᱫᱚ ᱚᱲᱟᱜ ᱨᱮᱱ ᱫᱚ ᱵᱟᱠᱚ ᱵᱟᱛᱷᱨᱩᱢᱚᱜ ᱠᱟᱱ ᱛᱟᱦᱮᱱᱟ ᱚᱱᱟᱛᱮ ᱵᱟᱛᱷᱨᱩᱢ ᱠᱚ ᱮᱢᱚᱜ ᱨᱮᱦᱚᱸ ᱵᱟᱠᱚ ᱦᱟᱛᱟᱣᱮᱫ ᱠᱟᱱ ᱛᱟᱦᱮᱱᱟ ᱛᱳ ᱦᱚᱸᱜᱼᱱᱟ ᱠᱚ ᱡᱤᱱᱤᱥ ᱦᱚᱸ ᱡᱮᱢᱚᱱ ᱱᱚᱣᱟ ᱠᱚᱫᱚ ᱟᱹᱰᱤ ᱢᱚᱡᱽ ᱜᱮ ᱦᱩᱭᱩᱜ ᱠᱟᱱ ᱜᱮᱭᱟ ᱥᱚᱢᱟᱡᱽ ᱥᱮᱵᱟ ᱡᱤᱱᱤᱥ ᱠᱟᱱ ᱜᱮᱭᱟ ᱟᱫᱚ ᱱᱚᱣᱟ ᱠᱚᱫᱚ ᱟᱵᱚ ᱟᱹᱛᱩ ᱠᱚ ᱥᱟᱯᱷᱟ ᱫᱚᱦᱚᱭ ᱞᱟᱹᱜᱤᱫ ᱱᱚᱣᱟᱠᱚ ᱟᱹᱵᱩ ᱱᱩᱠᱩ ᱥᱚᱨᱠᱟᱨ ᱟᱵᱚ ᱥᱟᱦᱟᱡᱽᱡᱚᱭ ᱮᱢᱟᱵᱚᱱ ᱠᱟᱱᱟ ᱛᱳ ᱱᱚᱝᱠᱟ ᱠᱟᱛᱮᱫ ᱜᱮ ᱟᱵᱚ ᱱᱚᱜᱼᱱᱟ ᱠᱚ ᱥᱚᱢᱟᱡᱽ ᱠᱤᱪᱷᱩ ᱵᱟᱹᱲᱤᱡ ᱠᱟᱹᱢᱤ ᱢᱮᱱᱟᱜᱼᱟ ᱵᱟᱝ ᱵᱩᱡᱷᱟᱹᱣ ᱨᱮᱱᱟᱜ ᱠᱟᱹᱢᱤ ᱦᱮᱸ ᱟᱫᱚ ᱱᱚᱣᱟ ᱠᱚᱫᱚ ᱢᱟᱱᱟᱣ ᱵᱟᱛᱟᱣ ᱦᱩᱭᱩᱜᱼᱟ ᱟᱫᱚ ᱚᱱᱟ ᱠᱚᱜᱮ ᱟᱵᱚ ᱵᱟᱲᱟᱭ ᱫᱚᱨᱠᱟᱨ ᱟᱵᱚ ᱟᱹᱛᱩ ᱴᱚᱞᱟ ᱨᱮᱱ ᱵᱟᱠᱚ ᱵᱟᱲᱟᱭᱟ ᱚᱠᱚᱭ ᱠᱚ ᱱᱚᱣᱟ ᱠᱚᱫᱚ ᱵᱚᱱ ᱵᱩᱡᱷᱟᱹᱣ ᱠᱚᱣᱟ ᱡᱮᱱᱚ ᱟᱨ ᱱᱚᱜᱼᱱᱟ ᱠᱚ ᱵᱟᱝ ᱵᱩᱡᱽ ᱦᱚᱸ ᱜᱮᱛᱚ ᱵᱚᱱ ᱵᱟᱲᱟᱭ ᱦᱚᱪᱚ ᱞᱮᱠᱷᱟᱱ ᱟᱵᱚ ᱛᱟᱭᱚᱢ ᱛᱮ ᱞᱟᱦᱟ ᱛᱮᱵᱚᱱ ᱪᱟᱞᱟᱣ ᱫᱟᱮᱭᱟᱜᱼᱟ ᱞᱟᱦᱟ ᱛᱮᱵᱚᱱ ᱪᱟᱞᱟᱣ ᱫᱟᱲᱮᱭᱟᱜᱼᱟ ᱦᱮᱸ